ᱱᱤᱛᱚᱜᱟᱜ ᱥᱚᱢᱚᱭ ᱨᱮ ᱡᱟᱦᱟᱸᱞᱮᱠᱟ ᱢᱟᱹᱱᱢᱤ ᱵᱚᱱ ᱵᱟᱲᱦᱟᱜ ᱠᱟᱱᱟ ᱚᱱᱟ ᱦᱤᱥᱟᱹᱵᱛᱮ ᱵᱟᱹᱫᱽ ᱠᱷᱮᱛ ᱠᱚ ᱠᱚᱢᱚᱜ ᱠᱟᱱᱟ ᱚᱱᱟ ᱞᱟᱹᱜᱤᱫᱼᱛᱮ ᱡᱟᱦᱟᱸᱭ ᱜᱮ ᱪᱟᱥᱟ ᱦᱚᱲ ᱠᱚ ᱦᱮᱱᱟᱜ ᱠᱚᱣᱟ ᱩᱱᱠᱩ ᱦᱚᱸ ᱱᱤᱛᱚᱝ ᱵᱤᱜᱽᱜᱟᱱᱤᱠ ᱛᱟᱹᱨᱤᱠᱟ ᱥᱮ ᱟᱹᱫᱷᱩᱱᱤᱠ ᱛᱟᱹᱨᱤᱠᱟᱛᱮ ᱪᱟᱥ ᱫᱚᱨᱠᱟᱨ ᱡᱟᱦᱟᱸ ᱵᱟᱹᱫᱽ ᱨᱮᱜᱮᱢ ᱪᱟᱥᱟ ᱦᱩᱲᱩ ᱵᱟᱝ ᱵᱤᱞᱟᱹᱛᱤ ᱵᱮᱸᱜᱟᱲ ᱥᱚᱵᱽᱡᱤ ᱡᱤᱱᱤᱥ ᱠᱚ ᱚᱱᱟ ᱡᱟᱭᱜᱟ ᱨᱮᱭᱟᱜ ᱢᱟᱲᱟᱝ ᱫᱚ ᱦᱟᱥᱟ ᱴᱮᱥᱴ ᱦᱚᱪᱚ ᱦᱩᱭᱩᱜᱼᱟ ᱥᱤᱢᱯᱮᱞ ᱧᱮᱞ ᱦᱚᱪᱚᱭ ᱦᱩᱭᱩᱜᱼᱟ ᱡᱮ ᱚᱱᱟ ᱵᱟᱹᱫᱽ ᱨᱮ ᱪᱮᱫ ᱮ ᱠᱷᱚᱡᱽ ᱠᱟᱱᱟ ᱪᱮᱫ ᱥᱟᱨᱮ ᱫᱚᱨᱠᱟᱨᱚᱜ ᱠᱟᱱᱟ ᱪᱮᱫ ᱠᱚ ᱠᱚᱢ ᱠᱟᱱᱟ ᱥᱮ ᱪᱮᱫ ᱠᱚ ᱵᱮᱥᱤ ᱟᱠᱟᱱᱟ ᱚᱱᱟᱠᱚ ᱧᱮᱞ ᱠᱟᱛᱮᱫ ᱡᱩᱫᱤ ᱯᱚᱨᱤᱠᱠᱷᱟ ᱠᱟᱛᱮᱫ ᱧᱮᱞ ᱠᱟᱛᱮᱫ ᱚᱱᱟ ᱡᱩᱫᱤ ᱟᱢ ᱡᱟᱦᱟᱱᱟᱜ ᱜᱮ ᱦᱟᱸᱜ ᱠᱚ ᱮᱢᱟ ᱚᱱᱟᱨᱮ ᱡᱮ ᱱᱚᱣᱟ ᱡᱤᱱᱤᱥ ᱚᱱᱟ ᱞᱟᱜᱟᱜᱼᱟ ᱱᱚᱣᱟ ᱨᱮ ᱱᱚᱣᱟ ᱞᱟᱜᱟᱣ ᱢᱮ ᱢᱮᱱᱠᱷᱟᱱ ᱚᱱᱟ ᱦᱤᱥᱟᱹᱵ ᱛᱮᱢ ᱞᱟᱜᱟᱣᱟ ᱪᱟᱥᱟ ᱪᱟᱥ ᱞᱮᱠᱷᱟᱱ ᱫᱚ ᱟᱢᱟᱜ ᱟᱹᱰᱤ ᱡᱳᱨᱜᱮ ᱦᱩᱭᱩᱜ ᱛᱟᱢᱟ ᱟᱨ ᱱᱤᱛᱚᱜᱟᱜ ᱥᱚᱢᱚᱭ ᱨᱮᱫᱚ ᱡᱩᱫᱤ ᱵᱤᱜᱽᱜᱟᱱᱤᱠ ᱡᱩᱜᱽ ᱞᱮᱠᱟᱛᱮ ᱵᱤᱜᱽᱜᱟᱱᱤᱠ ᱯᱚᱫᱽᱫᱷᱚᱛᱤᱛᱮ ᱡᱩᱫᱤ ᱵᱟᱢ ᱪᱟᱥ ᱟᱵᱟᱫᱟ ᱮᱱᱠᱷᱟᱱ ᱫᱚ ᱨᱮᱸᱜᱮᱡ ᱜᱮᱢ ᱛᱟᱦᱮᱱᱟ ᱤᱱᱟᱹᱜᱮ ᱢᱮᱱᱫᱚ ᱡᱟᱦᱟᱸ ᱛᱤᱱᱟᱹᱜᱼᱜᱮ ᱠᱤᱥᱟᱹᱲ ᱵᱚᱭᱦᱟ ᱠᱚ ᱦᱮᱱᱟᱜ ᱠᱚᱣᱟ ᱪᱟᱥᱟ ᱠᱚ ᱪᱟᱥᱟ ᱦᱚᱲ ᱠᱚ ᱢᱮᱱᱟᱜ ᱯᱮᱭᱟ ᱡᱮᱢᱚᱱ ᱵᱤᱜᱽᱜᱟᱱᱤᱠ ᱛᱟᱹᱨᱤᱠᱟ ᱛᱮᱵᱚᱱ ᱪᱟᱥ ᱢᱟ ᱟᱨ ᱰᱷᱮᱨ ᱠᱷᱚᱱ ᱰᱷᱮᱨ ᱵᱚᱱ ᱟᱨᱡᱟᱣ ᱢᱟ ᱡᱟᱦᱟᱸ ᱛᱤᱱᱟᱹᱜᱼᱜᱮ ᱫᱤᱥᱚᱢ ᱨᱮ ᱦᱚᱲ ᱢᱮᱱᱟᱜ ᱠᱚᱣᱟ ᱡᱚᱛᱚ ᱦᱚᱲᱵᱚᱱ ᱡᱩᱢᱤᱫ ᱦᱚᱪᱚ ᱫᱟᱲᱮᱭᱟᱠᱚᱢᱟ ᱡᱚᱢ ᱟᱹᱥᱩᱞ ᱫᱟᱲᱮᱭᱟᱠᱚᱢᱟ ᱵᱚᱱ